ᱟᱞᱮ ᱴᱚᱴᱷᱟ ᱠᱚᱨᱮ ᱤᱧ ᱫᱚ ᱜᱚᱴᱟ ᱜᱮ ᱦᱟᱹᱠᱩ ᱥᱟᱵ ᱫᱩᱧ ᱥᱮᱱᱟᱠᱟᱱ ᱜᱮᱭᱟ ᱢᱮᱱᱠᱷᱟᱱ ᱵᱟᱸᱫᱽ ᱟᱨ ᱱᱟᱹᱭ ᱜᱟᱰᱟ ᱠᱚᱨᱮ ᱜᱮ ᱦᱟᱹᱠᱩ ᱠᱚᱠᱚ ᱧᱟᱢᱚᱜᱼᱟ ᱢᱮᱱᱠᱷᱟᱱ ᱵᱟᱸᱫᱽ ᱨᱮᱫᱚ ᱟᱹᱥᱩᱞ ᱠᱚ ᱞᱮᱠᱷᱟᱱ ᱠᱚ ᱧᱟᱢᱚᱜᱼᱟ ᱵᱟᱝᱠᱷᱟᱱ ᱫᱚ ᱵᱟᱝ ᱟᱨ ᱱᱟᱹᱭ ᱟᱨ ᱜᱟᱰᱟ ᱨᱮᱫᱚ ᱵᱤᱱᱟᱹ ᱪᱟᱥ ᱛᱮᱜᱮ ᱥᱮ ᱵᱤᱱᱟᱹ ᱟᱥᱩᱞ ᱛᱮᱜᱮ ᱦᱟᱹᱠᱩ ᱫᱚᱠᱚ ᱧᱟᱢᱚᱜᱚᱜᱼᱟ ᱢᱮᱱᱠᱷᱟᱱ ᱪᱟᱹᱛ ᱵᱟᱹᱭᱥᱟᱹᱠᱷ ᱫᱤᱱ ᱜᱟᱰᱟ ᱨᱮ ᱟᱨ ᱱᱟᱹᱭ ᱨᱮ ᱫᱟᱜ ᱟᱸᱡᱮᱫ ᱠᱚᱜ ᱠᱷᱟᱹᱛᱤᱨ ᱠᱟᱹᱴᱤᱡ ᱟᱸᱡᱷᱟᱴ ᱜᱮ ᱵᱩᱡᱷᱟᱹᱜᱼᱟ ᱟᱸᱡᱷᱟᱴ ᱨᱮᱜᱮ ᱟᱸᱡᱷᱟᱴ ᱜᱮᱧ ᱵᱩᱡᱷᱟᱹᱣᱟ ᱪᱮᱫᱟᱜ ᱥᱮ ᱫᱟᱜ ᱟᱸᱡᱮᱫ ᱠᱚᱜᱼᱟ ᱤᱱᱟᱹ ᱠᱷᱟᱹᱛᱤᱨ ᱟᱸᱡᱷᱟᱴ ᱜᱮ ᱵᱩᱡᱷᱟᱹᱜᱼᱟ